ᱜᱮᱢ ᱠᱷᱮᱞ ᱞᱮᱠᱷᱟᱱ ᱟᱨ ᱚᱱᱟ ᱜᱮᱢ ᱨᱮᱢ ᱡᱤᱛᱠᱟᱹᱨ ᱞᱮᱱ ᱠᱷᱟᱱ ᱥᱤᱨᱯᱟᱹ ᱧᱟᱢᱚᱜᱼᱟ ᱟᱨ ᱚᱱᱟ ᱴᱚᱞᱟ ᱨᱮᱱ ᱦᱚᱲ ᱥᱤᱨᱯᱟᱹ ᱧᱟᱢ ᱠᱟᱛᱮᱜ ᱯᱚᱲᱛᱷᱟ ᱮᱫᱟ ᱠᱚ